ᱡᱟᱦᱟᱸᱭ ᱦᱚᱲ ᱢᱤᱜᱴᱮᱡ ᱦᱚᱲ ᱡᱩᱫᱤ ᱯᱟᱭᱨᱟ ᱵᱟᱭ ᱵᱟᱲᱟᱭᱟ ᱡᱟᱦᱟᱭ ᱦᱚᱲ ᱡᱩᱫᱤ ᱯᱟᱭᱨᱟ ᱵᱟᱭ ᱵᱟᱲᱟᱭᱟ ᱩᱱᱤ ᱢᱤᱫᱴᱤᱡ ᱥᱟᱫᱷᱟᱥ ᱤᱧ ᱮᱢᱟᱭᱟ ᱡᱮ ᱩᱱᱤ ᱴᱤᱭᱩ ᱤᱫᱤ ᱦᱟᱛᱮᱫ ᱡᱟᱦᱟᱸ ᱨᱮᱜᱮ ᱜᱟᱰᱟ ᱨᱮ ᱪᱟᱦᱮᱮ ᱰᱮᱢ ᱨᱮ ᱰᱮᱢ ᱨᱮᱫᱚ ᱵᱟᱝᱟ ᱜᱟᱰᱟᱨᱮ ᱟᱦᱟᱨ ᱨᱮ ᱚᱸᱰᱮ ᱤᱫᱤ ᱟᱛᱮᱫ ᱚᱱᱟ ᱪᱮᱛᱟᱱ ᱨᱮ ᱜᱤᱛᱤᱡ ᱟᱛᱮᱫ ᱯᱟᱭᱨᱟᱢᱟᱭ ᱩᱱᱤ ᱫᱚ ᱪᱮᱫᱚᱜ ᱜᱮᱭᱟᱭ ᱪᱮᱫᱟᱜ ᱪᱮ ᱩᱱᱤ ᱪᱮᱫ ᱞᱮᱠᱟ ᱪᱮᱫᱚᱜ ᱟᱭ ᱩᱱᱤ ᱪᱮᱫ ᱞᱮᱠᱟᱹᱧ ᱢᱮᱛᱟᱭᱟ ᱩᱱᱤᱧ ᱢᱮᱛᱟᱭᱟ ᱵᱟᱹᱵᱩ ᱟᱢ ᱫᱚ ᱱᱚᱣᱟ ᱴᱤᱭᱩ ᱪᱮᱛᱟᱱ ᱨᱮ ᱫᱮᱡᱚᱜ ᱢᱮ ᱟᱨ ᱡᱟᱸᱜᱟ ᱱᱚᱠᱟ ᱱᱚᱠᱟ ᱢᱟᱛᱞᱟᱵ ᱡᱟᱸᱜᱟ ᱯᱷᱟᱫᱟᱭ ᱟᱨ ᱛᱤ ᱫᱚ ᱱᱚᱠᱟ ᱢᱟᱲᱟᱝ ᱥᱮᱫ ᱱᱚᱠᱟ ᱱᱚᱠᱟ ᱮᱠᱥᱟᱥᱟᱭᱤᱡᱽ ᱞᱮᱠᱟ ᱢᱟᱲᱟᱝ ᱥᱮᱫ ᱱᱚᱠᱟ ᱱᱚᱠᱟᱢᱮ ᱚᱱᱟ ᱫᱟᱜ ᱱᱚᱛᱮ ᱢᱚᱛᱞᱚᱵ ᱟᱢ ᱥᱮᱫ ᱚᱨ ᱢᱮ ᱫᱟᱜ ᱟᱫᱚ ᱚᱱᱟ ᱫᱚ ᱟᱢ ᱢᱟᱲᱟᱝ ᱥᱮᱫ ᱮᱢ ᱪᱟᱞᱟᱜᱼᱟ ᱢᱟᱲᱟᱝ ᱥᱮᱫ ᱮᱢ ᱪᱟᱞᱟᱜᱼᱟ ᱛᱚ ᱡᱟᱦᱟᱸ ᱛᱤᱱᱟᱹᱜ ᱥᱯᱤᱰᱮᱢ ᱮᱢ ᱛᱤᱢ ᱪᱟᱞᱟᱜᱼᱟ ᱤᱱᱟᱹ ᱢᱟᱲᱟᱝᱮᱢ ᱪᱟᱞᱟᱜᱼᱟ ᱛᱚ ᱚᱱᱟ ᱪᱟ ᱚᱱᱟᱛᱮ ᱟᱢ ᱯᱟᱭᱨᱟ ᱯᱟᱭᱨᱟ ᱫᱚᱢ ᱪᱮᱫᱚᱜᱼᱟ ᱟᱨ ᱚᱱᱠᱟ ᱦᱚᱛᱮᱡ ᱜᱮ ᱯᱟᱭᱨᱚᱢ ᱪᱮᱫᱚᱜᱼᱟ ᱟᱨ ᱡᱟᱦᱟᱸ ᱛᱤᱥ ᱫᱚ ᱤᱭᱟᱹ ᱛᱮᱫᱚ ᱴᱤᱭᱩ ᱛᱮᱫᱚ ᱵᱟᱢ ᱯᱟᱭᱨᱟᱜᱼᱟ ᱚᱱᱠᱟ ᱛᱮᱜᱮᱢ ᱯᱟᱭᱨᱟᱜᱼᱟ ᱟᱨ ᱡᱟᱦᱟᱸᱭ ᱦᱚᱲ ᱡᱩᱫᱤ ᱰᱩᱵᱩᱡᱚᱜ ᱟᱭ ᱩᱱᱤ ᱦᱚᱸᱢ ᱵᱟᱪᱟᱣ ᱫᱟᱲᱮᱭᱟᱜᱼᱟ ᱡᱩᱫᱤ ᱯᱟᱭᱨᱟᱢ ᱵᱟᱲᱟᱭ ᱠᱟᱜᱼᱟ ᱦᱩᱭ ᱫᱟᱲᱮᱭᱟᱜᱼᱟ ᱡᱟᱦᱟᱸ ᱛᱤᱥ ᱯᱟᱭᱨᱟᱢ ᱵᱟᱲᱟ ᱠᱟᱜ ᱠᱷᱟᱱ ᱫᱚ ᱡᱟᱦᱟᱸᱭ ᱦᱚᱲ ᱜᱮ ᱢᱟᱹᱱᱢᱤ ᱦᱚᱲ ᱡᱩᱫᱤ ᱰᱩᱵᱩᱡᱚᱜ ᱠᱟᱱᱟ ᱩᱱᱤᱢ ᱯᱟᱭᱨᱟ ᱫᱟᱲᱮᱭᱟᱜᱼᱟ ᱩᱱᱤᱢ ᱵᱟᱪᱟᱣ ᱫᱟᱲᱮᱭᱟᱜᱼᱟ ᱯᱟᱭᱨᱟᱛᱮ ᱪᱟᱞᱟᱣ ᱦᱟᱛᱮᱢ ᱵᱟᱪᱷᱟᱣ ᱫᱟᱲᱮᱭᱟᱜᱼᱟ ᱱᱤᱠᱟᱫ ᱱᱤᱠᱟᱫ ᱵᱟᱪᱟᱣ ᱫᱟᱲᱮᱭᱟᱜᱼᱟ ᱟᱢᱦᱚᱢ ᱰᱩᱵᱩᱡᱟᱜᱼᱟ ᱡᱩᱫᱤ ᱵᱟᱢ ᱯᱟᱭᱨᱟᱢ ᱵᱟᱰᱟᱭ ᱠᱷᱟᱱ ᱫᱚ ᱪᱮᱫ ᱞᱮᱠᱟ ᱛᱮᱢ ᱵᱟᱪᱟᱭᱟ ᱩᱱᱤ ᱫᱚ ᱚᱱᱟ ᱪᱤᱠᱟ ᱯᱟᱭᱨᱟ ᱫᱚ ᱪᱮᱫ ᱛᱮᱜᱮ ᱦᱩᱭᱩᱜᱼᱟ ᱟᱨ ᱪᱮᱫᱚᱜ ᱞᱟᱹᱜᱤᱫ ᱫᱚ ᱢᱟᱲᱟᱝ ᱫᱚ ᱚᱱᱠᱟ ᱜᱮ ᱴᱤᱭᱩ ᱠᱚ ᱞᱟᱜᱟᱣ ᱦᱚᱛᱮᱜ ᱯᱟᱭᱨᱟᱜ ᱢᱮ ᱵᱟᱠᱷᱟᱱ ᱦᱚᱲ ᱡᱟᱦᱟᱸᱭ ᱢᱮᱛᱟᱭ ᱢᱮ ᱢᱤᱴᱤᱡ ᱫᱟᱫᱟ ᱫᱮᱞᱟ ᱤᱭᱟᱹ ᱢᱟ ᱥᱮ ᱤᱧ ᱯᱟᱭᱨᱟ ᱪᱮᱫᱤᱧ ᱢᱮ ᱪᱮᱫ ᱞᱮᱠᱟᱛᱮᱢ ᱪᱮᱫᱤᱧᱟ ᱩᱱᱤ ᱫᱚ ᱥᱟᱵ ᱠᱟᱢᱟᱭ ᱪᱮᱛᱟᱱ ᱨᱮ ᱦᱮᱸᱪᱮ ᱥᱟᱵ ᱠᱟᱢᱟᱭᱟ ᱪᱮᱛᱟᱱ ᱨᱮ ᱟᱨ ᱪᱷᱟᱯᱚᱞ ᱪᱷᱟᱯᱚᱞ ᱪᱷᱟᱯᱚᱞ ᱪᱷᱟᱯᱚᱞ ᱛᱤ ᱟᱨ ᱡᱟᱸᱜᱟ ᱫᱚ ᱪᱷᱟᱯᱚᱞ ᱪᱷᱟᱯᱚᱞ ᱫᱟᱜ ᱨᱮᱱ ᱱᱚᱠᱟ ᱱᱚᱠᱟᱭᱟ ᱫᱟᱜ ᱨᱮᱱ ᱪᱷᱟᱯᱚᱞ ᱪᱷᱟᱯᱚᱞᱟ ᱛᱚᱵ ᱯᱟᱭᱨᱟ ᱫᱚᱢ ᱪᱮᱫᱚᱜᱼᱟ ᱵᱟᱠᱷᱟᱱ ᱱᱚᱠᱟ ᱫᱚ ᱵᱟᱢ ᱪᱮᱫᱚᱜᱼᱟ